ᱟᱵᱚ ᱫᱤᱥᱟᱹᱢᱨᱮᱱ ᱦᱚᱲ ᱟᱵᱚ ᱫᱤᱥᱟᱹᱢᱨᱮᱱ ᱦᱚᱲ ᱟᱵᱚ ᱫᱤᱥᱟᱹᱢᱨᱮᱱ ᱦᱚᱲ ᱧᱮᱞ ᱛᱮᱜᱮᱢ ᱵᱩᱡᱷᱟᱹᱣ ᱫᱟᱲᱮᱜᱼᱟ ᱡᱮ ᱦᱚᱲ ᱧᱮᱞᱛᱮᱜᱮ ᱵᱩᱡᱷᱟᱹᱜᱼᱟ ᱡᱮ ᱩᱱᱤ ᱢᱤᱫᱴᱮᱱ ᱦᱚᱲᱟᱜ ᱨᱚᱲ ᱢᱤᱫᱴᱮᱱ ᱦᱚᱲᱟᱜ ᱠᱟᱛᱷᱟᱵᱟᱛᱨᱟ ᱩᱱᱤᱭᱟᱜ ᱪᱟᱞᱤ ᱪᱚᱞᱚᱱ ᱧᱮᱞᱛᱮᱢ ᱵᱩᱡᱷᱟᱹᱣᱟ ᱡᱮ ᱱᱩᱭᱫᱚ ᱚᱠᱟ ᱫᱷᱚᱨᱚᱢᱨᱮᱱ ᱦᱚᱲ ᱠᱟᱱᱟᱭ ᱪᱮᱫ ᱫᱷᱚᱨᱚᱢᱮ ᱯᱟᱸᱡᱟᱭᱮᱫᱟ ᱩᱱᱤᱭᱟᱜ ᱠᱟᱛᱷᱟᱼᱵᱟᱛᱨᱟ ᱩᱱᱤᱭᱟᱜ ᱪᱟᱞ ᱪᱚᱞᱚᱱ ᱵᱮᱵᱚᱦᱟᱨ ᱧᱮᱞᱛᱮᱜᱮ ᱱᱤᱭᱟᱹᱫᱚ ᱵᱩᱡᱷᱟᱹᱜᱼᱟ ᱟᱨ ᱫᱷᱚᱨᱚᱢ ᱨᱮᱭᱟᱜ ᱮᱴᱟᱜ ᱫᱷᱚᱨᱚᱢ ᱨᱮᱭᱟᱜᱫᱚ ᱵᱟᱹᱧ ᱞᱟᱹᱭ ᱫᱟᱲᱮᱜᱼᱟ ᱢᱮᱱᱠᱷᱟᱱ ᱤᱧ ᱚᱠᱟᱧ ᱫᱷᱚᱨᱚᱢᱫᱟ ᱤᱧᱟᱜ ᱫᱷᱚᱨᱚᱢ ᱫᱚ ᱤᱧᱫᱚᱧ ᱠᱩᱥᱤᱭᱟᱜ ᱜᱮᱭᱟ ᱤᱧᱫᱚ ᱵᱚᱸᱜᱟᱵᱩᱨᱩ ᱫᱮᱵᱟᱼᱥᱮᱵᱟ ᱟᱵᱚᱨᱮᱱ ᱢᱟᱨᱟᱝᱵᱩᱨᱩ ᱡᱟᱦᱮᱨ ᱮᱨᱟ ᱜᱚᱸᱥᱟᱭ ᱮᱨᱟ ᱱᱩᱠᱩ ᱯᱩᱡᱟᱹᱣᱟᱠᱚ ᱱᱩᱠᱩ ᱫᱮᱵᱟᱼᱥᱮᱵᱟ ᱤᱧᱫᱚ ᱠᱩᱥᱤᱜᱤᱧ ᱟᱹᱭᱠᱟᱹᱣᱟ ᱨᱟᱹᱥᱠᱟᱹᱜᱤᱧ ᱟᱹᱭᱠᱟᱹᱣᱟ ᱠᱟᱨᱚᱱ ᱚᱱᱟᱫᱚ ᱟᱵᱚᱣᱟᱜ ᱟᱹᱨᱤᱪᱟᱹᱞᱤ ᱟᱵᱚᱨᱮᱱ ᱵᱚᱸᱜᱟᱵᱩᱨᱩ ᱠᱟᱱᱟᱠᱚ ᱩᱝᱠᱩᱫᱚ ᱟᱵᱚ ᱢᱟᱱ ᱢᱟᱱᱚᱛ ᱫᱚ ᱟᱹᱰᱤᱜᱤ ᱞᱟᱹᱠᱛᱤ ᱟᱨ ᱟᱵᱚᱣᱟᱜ ᱟᱹᱨᱤᱪᱟᱹᱞᱤ ᱫᱚᱦᱚ ᱤᱫᱤᱫᱚ ᱟᱹᱰᱤᱜᱤ ᱫᱚᱨᱠᱟᱨ ᱠᱟᱨᱚᱱ ᱟᱵᱚ ᱛᱟᱭᱚᱢ ᱯᱤᱲᱦᱤ ᱟᱵᱩ ᱡᱩᱫᱤ ᱟᱵᱚᱣᱟᱜ ᱮᱱᱮᱡ ᱥᱤᱨᱤᱧ ᱟᱹᱨᱤᱪᱟᱹᱞᱤ ᱵᱟᱵᱚᱱ ᱫᱚᱦᱚ ᱤᱫᱤᱭᱟ ᱛᱟᱦᱟᱞᱮ ᱟᱵᱚ ᱛᱟᱭᱚᱢ ᱫᱟᱨᱟᱢ ᱢᱟᱹᱭ ᱵᱟᱹᱵᱩ ᱛᱟᱠᱚ ᱩᱝᱠᱩᱫᱚ ᱪᱮᱠᱟᱛᱮᱠᱚ ᱵᱩᱡᱷᱟᱹᱣᱟ ᱪᱮᱠᱟᱛᱮᱠᱚ ᱵᱟᱰᱟᱭ ᱧᱟᱢᱟ ᱡᱮ ᱟᱵᱚ ᱦᱚᱲᱟᱜ ᱟᱹᱨᱤᱪᱟᱹᱞᱤ ᱫᱚ ᱪᱮᱫᱞᱮᱠᱟ ᱛᱟᱦᱮᱸᱠᱟᱱᱟ ᱚᱱᱟᱛᱮ ᱟᱵᱚᱣᱟᱜ ᱟᱹᱨᱤᱪᱟᱹᱞᱤ ᱟᱵᱚᱣᱟᱜ ᱱᱚᱜᱼᱚᱭ ᱮᱱᱮᱡ ᱥᱤᱨᱤᱧ ᱵᱚᱸᱜᱟᱼᱵᱩᱨᱩ ᱯᱩᱡᱟᱹᱜ ᱡᱟᱦᱮᱨ ᱛᱷᱟᱱᱨᱮ ᱯᱩᱡᱟᱹᱜ ᱱᱤᱭᱟᱹ ᱠᱚᱫᱚ ᱫᱚᱦᱚ ᱤᱫᱤ ᱫᱚᱨᱠᱟᱨ ᱛᱟᱵᱚᱱᱟ ᱟᱹᱰᱤᱜᱤ ᱞᱟᱹᱠᱛᱤ ᱠᱟᱱᱟ ᱱᱤᱭᱟᱹ ᱠᱚᱫᱚ ᱟᱵᱚ ᱞᱟᱹᱜᱤᱫ ᱫᱚ ᱟᱵᱚ ᱱᱤᱭᱟᱹ ᱠᱚᱵᱚᱱ ᱫᱚᱦᱚ ᱤᱫᱤ ᱞᱮᱠᱷᱟᱱᱜᱮ ᱟᱵᱚ ᱛᱟᱭᱚᱢ ᱫᱟᱨᱟᱢᱨᱮᱱ ᱢᱟᱹᱭ ᱵᱟᱹᱵᱩ ᱛᱟᱠᱚ ᱠᱚ ᱱᱤᱭᱟᱹ ᱠᱚᱠᱚ ᱪᱮᱫ ᱫᱟᱲᱮᱭᱟᱜᱼᱟ